ᱮᱱᱮᱡ ᱥᱮᱨᱮᱧ ᱫᱚ ᱢᱟᱹᱫᱟᱹᱲᱤᱭᱟ ᱵᱟᱹᱵᱩ ᱛᱟᱠᱤᱱ ᱠᱤᱱ ᱞᱮ ᱦᱚᱦᱚᱣᱟᱫ ᱠᱤᱱ ᱛᱮ ᱟᱫᱚ ᱠᱤᱱ ᱨᱩ ᱠᱮᱜᱼᱟ ᱨᱩ ᱠᱮᱫ ᱠᱷᱟᱱ ᱠᱤᱱ ᱟᱞᱮ ᱵᱩᱰᱷᱤ ᱮᱨᱟ ᱠᱚᱞᱮ ᱡᱚᱴᱟᱣᱮᱱᱟ ᱛᱮᱞᱮ ᱢᱮᱱ ᱠᱮᱜᱼᱟ ᱫᱮᱞᱟ ᱵᱚᱱ ᱨᱩᱭᱮᱜᱼᱟ ᱠᱤᱱ ᱵᱟᱹᱵᱩ ᱢᱟᱹᱫᱟᱹᱲᱤᱭᱟᱹ ᱛᱟᱠᱤᱱ ᱟᱹᱰᱤ ᱨᱟᱹᱥᱠᱟᱹ ᱜᱮ ᱟᱹᱰᱤ ᱱᱟᱯᱟᱭ ᱜᱮ ᱫᱮᱞᱟ ᱵᱚᱱ ᱮᱱᱮᱡᱼᱟ ᱟᱞᱮ ᱞᱮ ᱮᱱᱮᱡ ᱠᱮᱫ ᱠᱷᱟᱱ ᱟᱨᱦᱚᱸ ᱜᱤᱫᱽᱨᱟᱹ ᱠᱚᱠᱚ ᱥᱩᱨ ᱮᱱᱟ ᱠᱩᱲᱤ ᱜᱤᱫᱽᱨᱟᱹ ᱠᱚᱲᱟ ᱜᱤᱫᱽᱨᱟᱹ ᱥᱟᱱᱟᱢ ᱜᱮᱠᱚ ᱦᱮᱡ ᱥᱩᱨ ᱮᱱᱟ ᱟᱨᱦᱚᱸ ᱵᱟᱹᱦᱩ ᱠᱩᱲᱤ ᱠᱚᱦᱚᱸ ᱠᱚ ᱦᱮᱡ ᱮᱱᱟ ᱩᱱᱠᱩ ᱦᱚᱸ ᱟᱫᱚ ᱡᱚᱛᱚ ᱦᱚᱲ ᱜᱮᱞᱮ ᱮᱱᱮᱡ ᱠᱮᱜᱼᱟ ᱥᱟᱸᱜᱮᱭᱮᱱᱟᱞᱮ ᱮᱱᱠᱷᱟᱱ ᱚᱱᱠᱟ ᱛᱤᱧ ᱢᱟᱱᱮ ᱟᱞᱮ ᱧᱮᱞ ᱧᱮᱞ ᱛᱮᱜᱮ ᱠᱚ ᱦᱮᱡ ᱡᱟᱣᱨᱟᱭᱮᱱᱟ ᱚᱱᱠᱟ ᱛᱮᱠᱚ ᱜᱮᱞᱤᱧ ᱡᱟᱣᱨᱟ ᱠᱮᱫ ᱠᱚᱣᱟ ᱟᱨ ᱟᱵᱚᱣᱟᱜ ᱥᱚᱢᱟᱡᱽ ᱨᱮᱭᱟᱜ ᱮᱱᱮᱡ ᱥᱮᱨᱮᱧ ᱠᱚᱦᱚᱸ ᱵᱟᱹᱭ ᱵᱟᱹᱭ ᱛᱮᱠᱚ ᱢᱟᱞᱚᱴᱮᱜᱼᱟ ᱠᱚ ᱡᱟᱦᱟᱸ ᱞᱮᱠᱟ ᱫᱤᱱ ᱵᱚ ᱮᱱᱮᱡᱼᱟ ᱞᱟᱜᱽᱲᱮ ᱦᱩᱱᱟᱹᱝ ᱞᱟᱸᱜᱟ ᱠᱟᱛᱮᱫ ᱵᱚᱱ ᱦᱤᱡᱩᱜᱼᱟ ᱱᱟᱞᱦᱟ ᱞᱟᱸᱜᱟ ᱠᱟᱛᱮᱫ ᱮᱱᱠᱷᱟᱱ ᱞᱟᱜᱽᱲᱮ ᱵᱚᱱ ᱮᱱᱮᱡᱼᱟ ᱟᱫᱚ ᱞᱟᱜᱽᱲᱮ ᱮᱱᱮᱡ ᱠᱚᱦᱚᱸ ᱠᱚ ᱪᱟᱵᱟᱭᱮᱫ ᱠᱷᱟᱹᱛᱤᱨ ᱛᱮ ᱟᱫᱚ ᱟᱹᱞᱤᱧ ᱞᱤᱧ ᱢᱮᱱ ᱠᱮᱜᱼᱟ ᱵᱟᱝᱟ ᱟᱵᱚᱣᱟᱜ ᱥᱚᱢᱟᱡᱽ ᱨᱮᱭᱟᱜ ᱮᱱᱮᱡ ᱥᱮᱨᱮᱧ ᱠᱚ ᱡᱚᱛᱚ ᱢᱟᱞᱚᱴᱚᱜ ᱠᱟᱱᱟ ᱫᱮᱞᱟ ᱢᱟᱹᱫᱟᱹᱲᱤᱭᱟᱹ ᱵᱟᱹᱵᱩ ᱛᱤᱠᱤᱱ ᱞᱟᱝ ᱢᱮᱱ ᱧᱚᱜ ᱟᱹᱠᱤᱱᱟ ᱟᱨ ᱮᱱᱮᱡ ᱥᱮᱨᱮᱧᱟᱵᱚᱱ ᱟᱨ ᱦᱚᱲᱵᱚᱱ ᱡᱟᱣᱨᱟ ᱠᱚᱣᱟ ᱟᱨ ᱵᱚᱱ ᱞᱟᱹᱭᱟᱠᱚᱣᱟ ᱡᱮᱢᱚᱱ ᱛᱮ ᱟᱞᱚ ᱛᱟᱵᱚᱱ ᱢᱟᱞᱚᱴᱚᱜ ᱢᱟ ᱮᱱᱮᱡ ᱥᱮᱨᱮᱧ ᱚᱱᱟ ᱞᱟᱹᱜᱤᱫ ᱛᱮ ᱟᱹᱞᱤᱧ ᱫᱚᱞᱤᱧ ᱚᱰᱳᱠ ᱞᱮᱱᱟ ᱟᱨ ᱞᱮ ᱮᱱᱮᱡ ᱥᱮᱨᱮᱧ ᱠᱮᱫ ᱜᱮᱭᱟ ᱟᱨ ᱠᱚ ᱵᱟᱰᱟᱭ ᱠᱮᱫ ᱜᱮᱭᱟ ᱡᱚᱛᱚ ᱜᱮ ᱱᱚᱜᱼᱚᱭ ᱟᱨᱠᱚ ᱪᱮᱫ ᱤᱫᱤᱜ ᱜᱮᱭᱟ ᱵᱟᱝ ᱠᱚ ᱦᱤᱲᱤᱧᱮᱫ ᱛᱟᱵᱚᱱᱟ ᱜᱤᱫᱽᱨᱟᱹ ᱯᱤᱫᱽᱨᱟᱹ ᱠᱚ